ᱟᱞᱮ ᱴᱚᱞᱟ ᱨᱮᱭᱟᱜ ᱢᱟᱭᱞᱳ ᱥᱮᱱᱴᱟᱨ ᱨᱮᱱ ᱟᱥᱟ ᱠᱩᱨᱢᱤ ᱫᱤᱫᱤᱢᱩᱱᱤ ᱠᱚ ᱢᱚᱸᱡᱽ ᱛᱮ ᱴᱚᱞᱟ ᱨᱮᱦᱚᱸ ᱨᱟᱱ ᱠᱚ ᱵᱟᱠᱚ ᱤᱫᱤ ᱦᱚᱴᱚ ᱠᱟᱫ ᱠᱟᱱᱟ ᱢᱚᱸᱡᱽ ᱛᱮᱦᱚᱸ ᱵᱟᱠᱚ ᱮᱢᱚᱜ ᱠᱟᱱᱟ ᱚᱱᱟ ᱜᱮ ᱡᱟᱛᱮ ᱢᱚᱸᱡᱽ ᱛᱮ ᱱᱟᱯᱟᱭ ᱛᱮᱠᱚ ᱤᱫᱤ ᱦᱚᱴᱚᱠᱟᱜ ᱟᱨ ᱠᱚ ᱮᱢᱚᱜ ᱚᱱᱟᱜᱮ ᱤᱧ ᱞᱟᱹᱭ ᱮᱫᱟ